ᱤᱧᱤᱡ ᱩᱯᱨᱩᱢ ᱨᱤᱱᱤᱡ ᱦᱚᱲ ᱢᱤᱫᱴᱮᱱ ᱢᱮᱱᱟᱭᱟ ᱥᱩᱞᱮᱢᱚᱱ ᱢᱟᱱᱰᱤ ᱚᱞᱚᱜ ᱯᱟᱲᱦᱟᱣ ᱰᱤᱜᱽᱨᱤ ᱛᱟᱭ ᱫᱚ ᱚᱞᱪᱤᱠᱤ ᱛᱮ ᱟᱨ ᱥᱚᱢᱟᱡᱽ ᱨᱮᱱᱟᱜ ᱠᱟᱹᱢᱤ ᱠᱚᱦᱚᱸ ᱜᱚᱲᱚᱭ ᱮᱢᱚᱜᱼᱟ ᱟᱨ ᱠᱟᱹᱢᱤ ᱦᱚᱭ ᱠᱟᱹᱢᱤᱭᱟ ᱡᱮᱢᱚᱱ ᱡᱟᱦᱟᱱᱟᱜ ᱮᱴᱠᱮᱴᱚᱬᱮ ᱨᱮ ᱵᱤᱪᱟᱹᱨ ᱟᱪᱟᱨ ᱱᱟᱯᱟᱭᱛᱮ ᱥᱚᱢᱟᱫᱷᱟᱱ ᱞᱟᱹᱜᱤᱫ ᱛᱮ ᱚᱱᱟ ᱦᱚᱲᱮ ᱵᱩᱡᱷᱟᱹᱣ ᱠᱚᱣᱟ ᱟᱨ ᱵᱚᱸᱜᱟ ᱵᱩᱨᱩ ᱠᱚᱨᱮ ᱦᱚᱸ ᱡᱟᱦᱟᱸ ᱠᱚᱨᱮ ᱡᱚᱛᱚᱢ ᱦᱚᱲ ᱵᱟᱠᱚ ᱵᱟᱰᱟᱭᱟ ᱵᱚᱸᱜᱟ ᱵᱩᱨᱩ ᱨᱮᱱᱟᱜ ᱱᱮᱭᱟᱢ ᱱᱮᱢᱟᱪᱟᱨ ᱡᱮᱢᱚᱱ ᱵᱟᱦᱟ ᱢᱟᱜᱽᱢᱚᱬᱮ ᱥᱚᱨᱦᱟᱭ ᱟᱵᱽᱜᱮ ᱟᱨᱚ ᱚᱱᱟ ᱵᱟᱫᱽ ᱛᱮᱦᱚᱸ ᱠᱟᱨᱟᱢ ᱡᱚᱢᱥᱤᱢ ᱡᱚᱛᱚᱣᱟᱜ ᱠᱟᱹᱢᱤᱜᱮ ᱢᱮᱥᱟ ᱢᱮᱱᱟᱭᱟ ᱥᱮ ᱟᱸᱡᱚᱢ ᱥᱮᱬᱟ ᱟᱠᱟᱫ ᱛᱮ ᱮᱴᱟᱜ ᱦᱚᱲ ᱠᱚᱦᱚᱸ ᱜᱚᱲᱚᱭ ᱮᱢᱟᱠᱚᱣᱟ ᱚᱲᱟᱜ ᱨᱮ ᱞᱟᱹᱜᱤᱛ ᱛᱮᱦᱚᱸ ᱡᱮᱴᱩᱠᱩ ᱥᱚᱢᱚᱭᱮ ᱧᱟᱢᱟ ᱫᱟᱜ ᱟᱹᱜᱩ ᱤᱥᱤᱱ ᱵᱟᱥᱟᱝ ᱵᱟᱡᱟᱨ ᱜᱷᱟᱴ ᱡᱚᱛᱚ ᱜᱮᱭ ᱠᱚᱨᱟᱣᱟᱭ ᱟᱨ ᱚᱲᱟᱜ ᱨᱮᱱ ᱜᱤᱫᱽᱨᱟᱹ ᱠᱚᱦᱚᱸ ᱵᱷᱟᱹᱜᱤ ᱴᱷᱤᱠ ᱛᱮ ᱯᱟᱲᱦᱟᱣ ᱥᱮ ᱡᱟᱦᱟᱸᱭ ᱵᱟᱭ ᱵᱩᱡᱽ ᱫᱟᱲᱮᱭᱟᱜ ᱠᱟᱱᱟ ᱵᱟᱨ ᱵᱟᱨ ᱵᱩᱡᱷᱟᱹᱣ ᱠᱟᱛᱮᱫ ᱚᱱᱟᱠᱚᱭ ᱥᱮᱬᱟ ᱦᱚᱪᱚ ᱠᱚᱣᱟ